ᱟᱫᱚ ᱱᱚᱜᱼᱚᱸᱭ ᱛᱟᱵᱚᱱ ᱤᱯᱤᱞ ᱱᱟᱦᱟᱜ ᱛᱟᱵᱚᱱ ᱡᱟᱦᱟᱸ ᱜᱮ ᱢᱮᱱᱟᱜ ᱠᱚᱣᱟ ᱛᱟᱵᱚᱱ ᱟᱫᱚ ᱥᱤᱧ ᱪᱟᱸᱫᱚ ᱦᱚᱸ ᱟᱨ ᱧᱤᱫᱟᱹ ᱪᱟᱸᱫᱚ ᱦᱚᱸ ᱢᱮᱱᱟᱜ ᱠᱚᱜᱮᱭᱟ ᱪᱟᱸᱫᱚ ᱛᱟᱵᱚᱱ ᱟᱫᱚ ᱥᱤᱧ ᱪᱟᱸᱫᱚ ᱫᱚ ᱛᱟᱵᱚᱱ ᱚᱱᱠᱟ ᱢᱟᱨᱥᱟᱞ ᱠᱟᱜ ᱰᱤᱜᱽ ᱰᱤᱜᱽ ᱢᱟᱱᱮ ᱢᱟᱱᱮ ᱥᱟᱦᱟᱣ ᱦᱚᱸ ᱵᱟᱵᱚ ᱥᱟᱦᱟᱣ ᱫᱟᱲᱮᱭᱟᱜ ᱞᱮᱠᱟ ᱦᱤᱥᱟᱹᱵ ᱟᱨ ᱧᱤᱫᱟᱹ ᱪᱟᱸᱫᱚᱣᱟᱜ ᱫᱚ ᱵᱟᱵᱚ ᱵᱟᱰᱟᱭᱟ ᱩᱱᱤ ᱢᱟ ᱟᱡ ᱢᱟᱨᱥᱟᱞᱮᱜ ᱟᱭ ᱡᱮ ᱟᱵᱚᱨᱮᱱ ᱤᱯᱤᱞ ᱠᱚᱠᱚ ᱢᱟᱨᱥᱟᱞᱮᱜᱼᱟ ᱚᱱᱟ ᱦᱚᱸᱛᱚ ᱵᱟᱵᱚ ᱴᱷᱤᱠᱟᱹᱠᱟᱜᱼᱟ ᱤᱧ ᱦᱚᱸ ᱱᱤᱛᱚᱜ ᱦᱟᱹᱨᱤᱡ ᱵᱟᱹᱧ ᱴᱷᱤᱠᱟᱹᱠᱟᱜᱼᱟ ᱛᱟᱦᱮᱱ ᱢᱟᱱᱮ ᱟᱵᱚ ᱫᱚ ᱚᱠᱚᱭ ᱢᱟᱨᱥᱟᱞᱮᱫ ᱵᱚᱱᱟ ᱢᱮᱱᱛᱮ ᱧᱤᱫᱟᱹ ᱫᱚ ᱟᱫᱚ ᱚᱱᱠᱟ ᱜᱮ ᱥᱠᱩᱞ ᱠᱚᱨᱮ ᱚᱱᱠᱟ ᱜᱮᱠᱚ ᱞᱟᱹᱭᱟ ᱢᱟᱪᱮᱫ ᱠᱚ ᱟᱫᱚ ᱵᱟᱝᱟ ᱤᱯᱤᱞ ᱪᱟᱸᱫᱚ ᱫᱚ ᱪᱟᱸᱫᱚ ᱧᱤᱫᱟᱹ ᱪᱟᱸᱫᱚ ᱫᱚ ᱟᱵᱚᱭ ᱤᱯᱤᱞ ᱡᱟᱦᱟᱸ ᱠᱚ ᱮᱢᱟᱵᱚᱱ ᱠᱟᱱᱟᱭ ᱢᱟᱨᱥᱟᱞ ᱚᱱᱟ ᱢᱟᱨᱥᱟᱞ ᱛᱮᱜᱮ ᱩᱱᱤ ᱢᱟᱨᱥᱟᱞᱮᱫ ᱵᱚᱱᱟᱭ ᱟᱫᱚ ᱟᱵᱚ ᱫᱚᱵᱚ ᱵᱟᱲᱟᱭᱟ ᱵᱟᱝ ᱪᱟᱸᱫᱚ ᱜᱮ ᱢᱟᱨᱥᱟᱞᱮᱫ ᱵᱚᱱᱟᱭ ᱢᱮᱱᱛᱮ ᱱᱤᱛᱚᱜ ᱦᱟᱹᱨᱤᱡ ᱦᱚᱸ ᱵᱟᱵᱚ ᱵᱟᱲᱟᱭᱟ ᱢᱮᱱᱛᱮ ᱚᱠᱚᱭ ᱦᱚᱸ ᱵᱟᱠᱚ ᱵᱟᱲᱟᱭᱟ ᱢᱟᱱᱮ ᱟᱵᱚ ᱫᱚ ᱤᱯᱤᱞ ᱪᱮ ᱢᱟᱨᱥᱟᱞᱮᱫ ᱵᱚᱱᱟᱭ ᱪᱮ ᱪᱟᱸᱫᱚᱭ ᱢᱟᱨᱥᱟᱞᱮᱫ ᱵᱚᱱᱟ ᱟᱫᱚ ᱚᱱᱮ ᱚᱱᱟ ᱜᱮ ᱱᱤᱛᱚᱜ ᱟᱵᱚ ᱢᱟᱪᱮᱫ ᱴᱷᱮᱱ ᱠᱷᱚᱱ ᱵᱚᱱ ᱧᱟᱢᱮᱜᱼᱟ ᱫᱚ ᱤᱯᱤᱞ ᱜᱮ ᱢᱟᱨᱥᱟᱞᱮᱫ ᱵᱚᱱᱟᱭ ᱟᱫᱚ ᱪᱟᱸᱫᱚ ᱵᱚ ᱫᱚᱥᱮ ᱠᱟᱱᱟ ᱟᱫᱚ ᱪᱟᱸᱫᱚ ᱫᱚ ᱵᱟᱭ ᱢᱟᱨᱥᱟᱞᱮᱫ ᱵᱚᱱᱟ ᱟᱵᱚ ᱫᱚ ᱤᱯᱤᱞ ᱜᱮᱠᱚ ᱢᱟᱨᱥᱟᱞᱮᱫ ᱵᱚᱱᱟ ᱟᱨ ᱟᱵᱚ ᱫᱚ ᱱᱤᱛᱚᱜ ᱫᱚ ᱧᱮᱞ ᱢᱮ ᱫᱤᱱ ᱵᱮᱲᱟ ᱫᱚ ᱧᱮᱞ ᱧᱟᱢ ᱪᱟᱸᱫᱚ ᱵᱚᱸᱜᱟ ᱜᱮᱵᱚ ᱧᱮᱞᱮ ᱠᱟᱱᱟ ᱪᱮᱠᱟᱛᱮ ᱟᱡ ᱫᱚ ᱩᱱᱟᱹᱜ ᱜᱟᱱᱮ ᱤᱭᱟᱹ ᱫᱟᱲᱮᱭᱟᱜ ᱠᱟᱱᱟ ᱡᱮ ᱩᱱᱠᱩᱣᱟᱜ ᱤᱭᱟᱹ ᱜᱮ ᱵᱟᱵᱚ ᱧᱮᱞ ᱧᱟᱢ ᱫᱟᱲᱮᱭᱟᱜ ᱠᱟᱱᱟ ᱧᱤᱫᱟᱹ ᱫᱚ ᱠᱷᱟᱹᱞᱤ ᱟᱵᱚ ᱫᱚ ᱵᱟᱰᱟᱭᱟᱵᱚᱱ ᱦᱟᱸᱜ ᱪᱟᱸᱫᱚ ᱵᱚᱸᱜᱟ ᱱᱤᱛᱚᱜ ᱥᱮᱛᱟᱜ ᱮᱱᱟᱭ ᱪᱟᱸᱫᱚ ᱜᱮ ᱱᱤᱛᱚᱜ ᱫᱚᱭ ᱢᱟᱨᱥᱟᱞᱮᱫ ᱵᱚᱱᱟ ᱢᱮᱱᱛᱮ ᱪᱟᱸᱫᱚ ᱦᱚᱭ ᱢᱟᱨᱥᱟᱞᱮᱜ ᱵᱚᱱᱟ ᱱᱤᱛᱚᱜ ᱫᱚ ᱫᱤᱱ ᱵᱮᱲᱟ ᱨᱮᱫᱚ ᱟᱫᱚ ᱱᱤᱛᱚᱜ ᱧᱮᱞ ᱵᱟᱵᱚ ᱧᱮᱞ ᱧᱟᱢ ᱫᱟᱲᱮ ᱟᱠᱚ ᱠᱟᱱᱟ ᱤᱯᱤᱞ ᱩᱱᱠᱩ ᱫᱚ ᱱᱤᱛᱚᱜ ᱫᱚ ᱪᱮᱠᱟᱛᱮ ᱥᱤᱛᱩᱝ ᱛᱮ ᱤᱭᱟᱹ ᱟᱠᱟᱫ ᱠᱚᱣᱟᱭ ᱥᱮ ᱤᱱᱟᱹᱠᱷᱟᱱ ᱚᱱᱟᱛᱮ ᱵᱟᱵᱚ ᱧᱮᱞ ᱧᱟᱢ ᱫᱟᱲᱮᱭᱟᱠᱚ ᱠᱟᱱᱟ ᱟᱫᱚ ᱚᱱᱮ ᱚᱱᱟ ᱜᱮ ᱟᱵᱚ ᱱᱚᱱᱟᱜᱮ ᱤᱯᱤᱞ ᱪᱟᱸᱫᱚᱣᱟᱜ ᱵᱤᱥᱚᱭ ᱛᱮᱵᱚᱱ ᱠᱟᱛᱷᱟᱭᱱᱟ ᱟᱫᱚ ᱤᱱᱟᱹᱜ ᱜᱮᱞᱤᱧ ᱜᱟᱞᱚᱪᱟ